ᱱᱩᱠᱩ ᱱᱚᱰᱮ ᱩᱱᱟᱹᱜ ᱢᱚᱡᱽ ᱢᱚᱡᱽ ᱪᱮᱬᱮ ᱠᱚ ᱛᱟᱦᱮᱱ ᱠᱟᱱ ᱛᱟᱦᱮᱱᱟ ᱱᱤᱛᱚᱜ ᱵᱟᱹᱭ ᱵᱟᱹᱭ ᱛᱮ ᱩᱱᱠᱩ ᱠᱚ ᱪᱮᱬᱮ ᱠᱚ ᱟᱫᱚᱜᱚᱜ ᱠᱟᱱᱟ ᱡᱟᱦᱟᱸ ᱟᱞᱮ ᱞᱮ ᱧᱮᱞ ᱵᱟᱲᱟ ᱠᱟᱜ ᱠᱚ ᱞᱟᱦᱟᱛᱮ ᱡᱮᱢᱚᱱ ᱢᱤᱨᱩ ᱪᱮᱬᱮ ᱩᱱᱠᱩ ᱦᱚᱸ ᱟᱫᱚᱜ ᱠᱟᱱᱟ ᱠᱚ ᱵᱟᱹᱭ ᱵᱟᱹᱭᱛᱮ ᱫᱟᱨᱮ ᱠᱚᱠᱚ ᱢᱟᱜ ᱫᱟ ᱚᱠᱟ ᱨᱮᱠᱚ ᱛᱟᱦᱮᱱᱟ ᱚᱠᱟ ᱨᱮᱠᱚ ᱛᱩᱠᱟᱹᱭᱟ ᱵᱤᱞᱤ ᱛᱮᱠᱚ ᱦᱚᱯᱚᱱ ᱠᱚᱣᱟ ᱫᱟᱨᱮ ᱜᱟᱡᱟᱲ ᱠᱚ ᱢᱟᱨᱟᱜ ᱠᱟᱱᱟ ᱡᱮᱢᱚᱱ ᱴᱟᱣᱟᱨ ᱠᱚ ᱵᱤᱫ ᱫᱟ ᱞᱟᱭᱤᱱ ᱠᱚᱛᱮ ᱠᱚ ᱥᱚᱨᱴ ᱜᱚᱡᱚᱜ ᱠᱟᱱᱟ ᱟᱨ ᱱᱩᱠᱩ ᱫᱟᱜ ᱪᱮᱬᱮ ᱦᱚᱸ ᱵᱟᱠᱚ ᱧᱮᱞᱚᱜᱚᱜ ᱠᱟᱱᱟ ᱱᱤᱛᱚᱜ ᱱᱩᱠᱩ ᱤᱭᱟᱹ ᱯᱤᱭᱳ ᱪᱮᱬᱮ ᱵᱟᱠᱚ ᱧᱮᱞᱚᱜᱚᱜ ᱠᱟᱱᱟ ᱩᱱᱠᱩ ᱠᱚ ᱟᱫᱚᱜ ᱠᱟᱱᱟ ᱵᱟᱹᱭ ᱵᱟᱹᱭ ᱛᱮ ᱟᱨᱦᱚᱸ ᱤᱭᱟᱹ ᱜᱷᱟᱣᱲᱟ ᱪᱮᱬᱮ ᱵᱟᱹᱭ ᱵᱟᱹᱭᱛᱮ ᱱᱚᱜᱼᱚᱸᱭ ᱵᱟᱹᱱᱩᱜ ᱠᱚᱣᱟ ᱟᱫ ᱪᱟᱵᱟᱭᱮᱱᱟ ᱠᱚ ᱞᱟᱦᱟ ᱫᱚ ᱛᱤᱱᱟᱹᱜ ᱪᱮᱬᱮ ᱠᱚ ᱛᱟᱦᱮᱱ ᱠᱟᱱ ᱛᱟᱦᱮᱱᱟ ᱠᱤᱪᱤᱨ ᱢᱤᱪᱤᱨ ᱠᱚ ᱨᱟᱜ ᱮᱜ ᱛᱟᱦᱮᱱᱟ ᱢᱚᱡᱽ ᱜᱮ ᱟᱸᱡᱚᱢᱚᱜ ᱠᱟᱱ ᱛᱟᱦᱮᱱᱟ ᱱᱤᱛᱚᱝ ᱫᱚ ᱵᱟᱹᱭ ᱵᱟᱹᱭ ᱛᱮ ᱱᱩᱠᱩ ᱠᱚ ᱪᱮᱬᱮ ᱱᱚᱜᱼᱚᱸᱭ ᱠᱚ ᱟᱫ ᱪᱟᱵᱟᱭᱮᱱᱟ ᱟᱨ ᱫᱟᱨᱮ ᱠᱚᱦᱚᱸ ᱜᱟᱡᱟᱲ ᱠᱚᱦᱚᱸ ᱢᱟᱨᱟᱣ ᱪᱟᱵᱟᱜ ᱠᱟᱱᱟ ᱚᱠᱟ ᱨᱮᱠᱚ ᱛᱟᱦᱮᱱᱟ ᱛᱟᱦᱮᱱ ᱡᱟᱭᱜᱟ ᱵᱟᱠᱚ ᱧᱟᱢ ᱮᱫᱟ ᱪᱤᱠᱟᱹ ᱛᱮᱠᱚ ᱛᱟᱦᱮᱱ ᱛᱮᱠᱚ ᱵᱤᱞᱤ ᱛᱮᱠᱚ ᱦᱚᱯᱚᱱ ᱠᱚᱣᱟ ᱥᱟᱱᱟᱢ ᱫᱟᱨᱮ ᱠᱚᱠᱚ ᱢᱟᱜ ᱫᱟᱠᱚ ᱪᱮᱬᱮ ᱠᱚᱠᱚ ᱟᱫ ᱪᱟᱵᱟᱜ ᱠᱟᱱᱟ ᱵᱟᱠᱚ ᱧᱮᱞᱚᱜᱚᱜ ᱠᱟᱱᱟ ᱱᱤᱛᱚᱝ ᱚᱱᱠᱟ ᱪᱮᱬᱮ ᱞᱟᱦᱟ ᱞᱮᱠᱟ